ᱦᱮᱸ ᱤᱧ ᱢᱮᱱ ᱮᱫᱟ ᱨᱮᱥᱴᱩᱨᱮᱱᱴ ᱵᱳᱭ ᱢᱟᱱᱮ ᱤᱧ ᱡᱚᱢᱟᱜ ᱤᱧ ᱚᱰᱟᱨ ᱞᱮᱫᱟ ᱛᱚ ᱟᱫᱚ ᱚᱱᱟ ᱰᱮᱞᱤᱵᱷᱟᱨᱤ ᱵᱟᱭ ᱥᱮᱴᱮᱨ ᱠᱟᱣᱫᱤᱧᱟ ᱛᱚ ᱟᱨ ᱠᱚᱞᱟᱭ ᱠᱟᱹᱱᱟᱹᱧ ᱯᱷᱳᱱ ᱦᱚᱸ ᱵᱟᱭ ᱨᱤᱥᱤᱵᱽ ᱮᱫᱟ ᱛᱚ ᱱᱟᱥᱮᱭᱟᱜ ᱠᱟᱹᱴᱤᱡᱽ ᱯᱮ ᱵᱟᱰᱟᱭ ᱦᱚᱪᱚᱭᱮᱭᱟ ᱩᱱᱤ ᱚᱠᱟᱨᱮ ᱢᱮᱱᱟᱭᱟ ᱟᱨ ᱱᱟᱥᱮᱭᱟᱜ ᱯᱷᱳᱱ ᱯᱮ ᱢᱮᱛᱟᱣᱟᱭ ᱤᱧ ᱴᱷᱮᱱ ᱥᱮ ᱟᱨ ᱮᱭᱢᱟ ᱠᱤᱪᱷᱩᱧ ᱚᱰᱟᱨ ᱞᱮᱫᱟ ᱡᱚᱢ ᱛᱮᱭᱟᱜ ᱡᱤᱱᱤᱥ ᱚᱱᱟ ᱠᱚ ᱵᱟᱭ ᱥᱮᱴᱮᱨ ᱠᱟᱣᱫᱤᱧᱟ ᱟᱨ ᱥᱮ ᱯᱷᱳᱱᱟᱭ ᱠᱟᱱᱟᱹᱧ ᱯᱷᱳᱱ ᱦᱚᱸ ᱵᱟᱭ ᱛᱩᱞᱟᱹᱣ ᱮᱫ ᱛᱤᱧᱟᱹ ᱚᱱᱟ ᱠᱟᱹᱴᱤᱡ ᱯᱮ ᱵᱟᱰᱟᱭ ᱦᱚᱪᱚᱭᱮᱭᱟ ᱟᱨ ᱤᱧ ᱴᱷᱮᱱ ᱠᱚᱞ ᱯᱮ ᱢᱮᱛᱟᱣᱟᱭᱟ ᱱᱤᱦᱟᱹᱛ ᱛᱮᱜᱮ ᱚᱱᱟ ᱞᱟᱹᱜᱤᱫ ᱛᱮ ᱟᱯᱮ ᱢᱮᱛᱟᱣᱟᱯᱮ ᱠᱟᱱᱟ